ᱥᱟᱱᱛᱟᱲ ᱠᱚᱣᱟᱜ ᱯᱚᱨᱚᱵᱽ ᱫᱚ ᱦᱩᱭᱩᱜ ᱠᱟᱱᱟ ᱵᱟᱦᱟ ᱥᱚᱨᱦᱟᱭ ᱢᱟᱜ ᱢᱚᱬᱮ ᱛᱟᱨᱯᱚᱨ ᱫᱟᱸᱥᱟᱭ ᱮᱱᱮᱡ ᱱᱤᱭᱟᱹ ᱠᱚ ᱯᱚᱨᱚᱵᱽ ᱫᱚ ᱵᱮᱥ ᱥᱟᱱᱛᱟᱲ ᱠᱚᱣᱟᱜ ᱞᱟᱹᱴᱩ ᱯᱚᱨᱚᱵᱽ ᱠᱟᱱᱟ ᱟᱨ ᱱᱤᱭᱟᱹ ᱠᱚ ᱯᱚᱨᱚᱵᱽ ᱥᱟᱵ ᱫᱚᱦᱚ ᱞᱟᱹᱜᱤᱫ ᱦᱟ ᱡᱩᱜ ᱠᱟᱱ ᱫᱤᱱ ᱨᱮᱱ ᱜᱤᱫᱽᱨᱟᱹ ᱯᱤᱫᱽᱨᱟᱹ ᱠᱚ ᱵᱟᱲᱟᱭ ᱦᱚᱪᱚ ᱞᱟᱹᱜᱤᱫ ᱡᱟᱸᱦᱟ ᱫᱚ ᱦᱩᱭᱩᱜ ᱠᱟᱱᱟ ᱫᱟᱸᱥᱟᱭ ᱮᱱᱮᱡ ᱢᱟᱫᱽᱫᱷᱚᱢ ᱛᱮᱠᱚ ᱵᱟᱲᱟᱭ ᱧᱟᱢ ᱢᱟ ᱟᱵᱟᱨ ᱱᱮᱛᱟᱨ ᱟᱭᱢᱟ ᱜᱟᱱ ᱜᱮ ᱵᱳᱭ ᱠᱚ ᱚᱞ ᱦᱩᱭᱩᱜ ᱠᱟᱱᱟ ᱛᱟᱨᱯᱚᱨᱮ ᱱᱮᱛᱟᱨ ᱤᱭᱩᱴᱩᱵ ᱢᱟᱫᱽᱫᱷᱚᱢ ᱛᱮᱦᱚᱸ ᱟᱭᱢᱟ ᱜᱟᱱ ᱵᱷᱤᱰᱤᱭᱳ ᱵᱮᱱᱟᱜ ᱠᱟᱱᱟ ᱡᱮ ᱱᱤᱭᱟᱹ ᱯᱚᱨᱚᱵᱽ ᱨᱮ ᱪᱮᱫ ᱠᱚᱡ ᱡᱮ ᱟᱹᱨᱤᱪᱟᱹᱞᱤ ᱪᱮᱫ ᱠᱚ ᱞᱟᱜᱟᱜ ᱢᱟ ᱥᱟᱵ ᱥᱚᱢᱩᱝ ᱚᱱᱟᱠᱚ ᱡᱚᱛᱚ ᱜᱟᱱᱜᱮ ᱤᱭᱩᱴᱩᱵ ᱢᱟᱫᱽᱫᱷᱚᱢ ᱛᱮ ᱵᱟᱲᱟᱭᱚᱜ ᱠᱟᱱᱟ ᱟᱵᱟᱨ ᱟᱭᱢᱟ ᱜᱟᱱ ᱵᱳᱭ ᱦᱚᱸ ᱚᱞ ᱦᱩᱭᱩᱜ ᱠᱟᱱᱟ ᱡᱟᱛᱮ ᱦᱟ ᱡᱩᱜ ᱠᱟᱱ ᱫᱤᱱᱨᱮᱱ ᱟᱵᱚ ᱠᱚᱨᱮᱱ ᱜᱤᱫᱟᱹᱨᱼᱯᱤᱫᱟᱹᱨ ᱠᱚ ᱵᱟᱲᱟᱭ ᱧᱟᱢ ᱢᱟ ᱡᱮ ᱱᱤᱭᱟᱹᱠᱚ ᱯᱚᱨᱚᱵᱽ ᱫᱚ ᱥᱟᱱᱛᱟᱲᱟᱜ ᱠᱟᱱᱟ ᱟᱨ ᱟᱨ ᱱᱤᱭᱟᱹ ᱠᱚ ᱯᱚᱨᱚᱵᱽ ᱫᱚ ᱥᱟᱱᱛᱟᱲ ᱠᱚ ᱢᱟᱱᱟᱣ ᱜᱮᱭᱟ